ᱦᱮᱸ ᱦᱮᱞᱳ ᱦᱮᱸ ᱦᱮᱸ ᱟᱪᱪᱷᱟ ᱮᱢᱱᱤ ᱢᱟ ᱤᱧᱢᱟ ᱟᱴᱷᱣᱟᱨ ᱦᱤᱞᱳᱜ ᱠᱷᱚᱱᱤᱧ ᱫᱩᱲᱩᱵ ᱠᱟᱱᱟ ᱪᱮᱢᱵᱟᱨ ᱨᱮ ᱥᱮᱛᱟᱜ ᱳᱭ ᱟᱴᱴᱟ ᱠᱷᱚᱱ ᱧᱩᱦᱩᱢ ᱯᱟᱸᱪᱴᱟ ᱫᱷᱟᱹᱵᱤᱡ ᱟᱫᱚ ᱪᱤᱠᱟᱹᱣ ᱠᱟᱱᱟᱢ ᱰᱟᱴᱟᱢ ᱪᱤᱠᱟᱹᱣ ᱠᱟᱱᱟ ᱟᱪᱪᱷᱟ ᱛᱤᱸᱥ ᱠᱷᱚᱱ ᱛᱤᱸᱥ ᱦᱮᱸ ᱛᱤᱸᱥ ᱠᱷᱚᱱ ᱦᱟᱹᱥᱩᱭᱮᱫ ᱢᱮᱭᱟ ᱟᱪᱪᱷᱟ ᱟᱨ ᱨᱤᱸᱜᱩᱫ ᱠᱚ ᱡᱚᱢ ᱠᱟᱫᱟ ᱟᱹᱰᱤ ᱡᱟᱠ ᱠᱚ ᱡᱚᱢ ᱠᱟᱫᱟ ᱥᱮ ᱱᱟᱥᱮ ᱱᱟᱥᱮ ᱠᱚ ᱡᱚᱢ ᱠᱟᱫᱟ ᱥᱮ ᱮᱦᱚᱵ ᱠᱟᱫᱟ ᱠᱚ ᱠᱷᱟᱹᱞᱤ ᱟᱨ ᱨᱟᱱ ᱡᱚᱢ ᱟᱫᱚ ᱚᱱᱟᱫᱚ ᱪᱮᱢᱵᱟᱨ ᱨᱮ ᱦᱮᱡ ᱞᱮᱱᱠᱷᱟᱱ ᱜᱮ ᱧᱮᱞᱚᱜᱼᱟ ᱟᱫᱚ ᱨᱟᱱ ᱡᱚᱢ ᱡᱮᱦᱮᱛᱩ ᱮᱦᱚᱵ ᱟᱠᱟᱱ ᱛᱟᱢᱟ ᱛᱳ ᱟᱥᱟᱜ ᱠᱟᱹᱱᱟᱹᱧ ᱨᱟᱱ ᱡᱚᱢ ᱛᱮᱜᱮ ᱦᱚᱭᱛᱳ ᱪᱟᱵᱟᱜᱼᱟ ᱟᱨ ᱟᱹᱰᱤ ᱡᱟᱠ ᱫᱚ ᱦᱚᱭᱛᱳ ᱟᱹᱰᱤ ᱫᱟᱹᱢᱤ ᱨᱟᱱ ᱦᱚᱭᱛᱳ ᱵᱟᱝ ᱡᱚᱢ ᱦᱩᱭᱩᱜ ᱛᱟᱢᱟ ᱱᱟᱥᱮᱭᱟᱜ ᱠᱤᱪᱷᱩ ᱨᱟᱱ ᱠᱚ ᱡᱚᱢ ᱦᱩᱭᱩᱜ ᱛᱟᱢᱟ ᱟᱨ ᱟᱨ ᱡᱟᱦᱟᱸ ᱞᱮᱠᱟᱱᱟᱜ ᱳᱭ ᱦᱮᱲᱮᱢ ᱡᱤᱱᱤᱥ ᱠᱚ ᱥᱮ ᱱᱚᱝᱠᱟᱱ ᱡᱤᱱᱤᱥ ᱠᱚ ᱡᱚᱢᱫᱚ ᱟᱨᱠᱤ ᱵᱟᱝ ᱦᱩᱭᱩᱜᱼᱟ ᱚᱱᱟᱠᱚ ᱡᱤᱱᱤᱥ ᱫᱚ ᱵᱚᱱᱫᱚᱭ ᱦᱩᱭᱩᱜᱼᱟ ᱡᱚᱢ ᱫᱚ ᱟᱨ ᱵᱟᱠᱷᱟᱱ ᱟᱨᱦᱚᱸ ᱢᱚᱡᱽ ᱛᱮᱠᱚ ᱡᱚᱡᱚᱢᱟᱠᱚ ᱟᱨ ᱱᱤᱭᱟᱹ ᱞᱟᱦᱟ ᱡᱟᱦᱟᱸᱨᱮ ᱮᱴᱟᱜ ᱨᱮᱢ ᱧᱮᱞ ᱦᱚᱪᱚ ᱟᱠᱟᱱᱟ ᱥᱮ ᱱᱚᱸᱰᱮᱜᱮ ᱯᱨᱚᱛᱷᱚᱢ ᱟᱪᱪᱷᱟ ᱛᱟᱦᱚᱞᱮ ᱟᱢᱟ ᱰᱟᱴᱟ ᱨᱮᱱᱟᱜ ᱟᱨᱦᱚᱸ ᱪᱷᱚᱵᱤ ᱠᱚ ᱛᱩᱞᱟᱹᱣ ᱦᱩᱭᱩᱜᱼᱟ ᱦᱚᱭᱛᱳ ᱰᱟᱴᱟ ᱪᱮᱫ ᱞᱮᱠᱟ ᱚᱵᱚᱥᱛᱷᱟᱨᱮ ᱰᱟᱴᱟ ᱪᱮᱫ ᱞᱮᱠᱟ ᱚᱵᱚᱥᱛᱷᱟᱨᱮ ᱢᱮᱱᱟᱜᱼᱟ ᱰᱟᱴᱟ ᱡᱩᱫᱤ ᱟᱹᱰᱤ ᱡᱟᱸᱠ ᱨᱤᱸᱜᱩᱫ ᱠᱚ ᱡᱚᱢ ᱟᱠᱟᱫ ᱠᱷᱟᱱ ᱛᱟᱦᱚᱞᱮ ᱫᱚ ᱚᱱᱟ ᱛᱩᱫᱽ ᱪᱷᱟᱲᱟ ᱫᱚ ᱩᱯᱟᱹᱭ ᱫᱚ ᱵᱟᱹᱱᱩᱜᱼᱟ ᱰᱟᱴᱟ ᱛᱩᱫ ᱦᱩᱭᱩᱜᱼᱟ ᱟᱨ ᱮᱢᱱᱤ ᱱᱟᱥᱮ ᱱᱟᱥᱮ ᱠᱚ ᱡᱚᱢ ᱟᱠᱟᱫ ᱠᱷᱟᱱ ᱛᱟᱦᱚᱞᱮ ᱫᱚ ᱨᱟᱱ ᱡᱚᱢ ᱛᱮᱜᱮ ᱪᱟᱵᱟᱜᱼᱟ ᱚᱱᱟ ᱠᱚᱫᱚ ᱚᱱᱟᱫᱚ ᱚᱱᱠᱟᱜᱮ ᱪᱮᱫ ᱨᱮᱱᱟᱜ ᱡᱳᱨ ᱫᱚ ᱵᱟᱹᱱᱩᱜᱼᱟ ᱚᱱᱠᱟ ᱫᱚ ᱵᱟᱹᱱᱩᱜᱼᱟ ᱤᱧᱫᱚ ᱤᱧᱫᱚ ᱪᱮᱢᱵᱟᱨ ᱨᱮ ᱥᱚᱢ ᱠᱷᱚᱱ ᱥᱩᱠᱚᱞ ᱦᱤᱞᱳᱜ ᱥᱮᱛᱟᱜ ᱟᱴ ᱠᱷᱚᱱ ᱯᱟᱸᱪᱴᱟ ᱨᱤᱧ ᱫᱩᱲᱩᱵᱚᱜ ᱠᱟᱱᱟ ᱟᱫᱚ ᱪᱮᱢᱵᱟᱨ ᱨᱮ ᱦᱤᱡᱩᱜ ᱞᱟᱦᱟ ᱧᱩᱛᱩᱢ ᱚᱞ ᱦᱚᱪᱚ ᱠᱟᱛᱮᱫ ᱦᱤᱡᱩᱜ ᱦᱩᱭᱩᱜᱼᱟ ᱟᱨ ᱵᱟᱝᱠᱷᱟᱱ ᱫᱚ ᱵᱟᱝ ᱧᱟᱢᱚᱜᱼᱟ ᱦᱮᱸ ᱦᱳᱭ ᱧᱩᱛᱩᱢ ᱚᱞ ᱦᱚᱪᱚ ᱠᱟᱛᱮᱫ ᱛᱤᱸᱥ ᱮᱢ ᱦᱤᱡᱩᱜᱼᱟ ᱮᱱᱦᱤᱞᱳᱜ ᱧᱩᱛᱩᱢ ᱚᱞ ᱦᱚᱪᱚ ᱠᱟᱛᱮᱫ ᱮᱢ ᱦᱤᱡᱩᱜᱼᱟ ᱟᱨ ᱵᱟᱝᱠᱷᱟᱱ ᱫᱚ ᱵᱟᱢ ᱧᱟᱢᱟ ᱟᱪᱪᱷᱟ ᱦᱮᱸ ᱴᱷᱤᱠ ᱜᱮᱭᱟ ᱟᱪᱪᱷᱟ ᱴᱷᱤᱠ ᱜᱮᱭᱟ